ᱮᱭ ᱫᱚᱠᱟᱱ ᱵᱟᱹᱵᱩ ᱛᱟᱦᱚᱞᱮ ᱟᱢ ᱱᱚᱣᱟ ᱵᱤᱥᱠᱩᱴ ᱠᱚ ᱯᱟᱣᱨᱩᱴᱤ ᱠᱚ ᱱᱚᱣᱟ ᱥᱚᱭᱫᱟ ᱫᱚᱠᱟᱱ ᱥᱟᱭᱫᱟ ᱡᱟᱦᱟᱸᱴᱟᱜ ᱤᱭᱟᱹ ᱢᱮᱱᱟᱜᱼᱟ ᱟᱴᱟ ᱠᱚ ᱤᱭᱟᱹ ᱠᱚ ᱚᱱᱟ ᱛᱟᱦᱚᱞᱮ ᱢᱟᱱᱮ ᱤᱧᱮᱢ ᱤᱢᱟᱹᱧᱟ ᱥᱚᱲᱮ ᱦᱩᱭᱩᱜ ᱠᱟᱱᱟ ᱤᱭᱟᱹ ᱞᱟᱦᱟᱛᱮᱫᱚ ᱵᱷᱩᱞᱛᱮ ᱤᱭᱟᱹ ᱚᱞ ᱦᱚᱪᱚᱣ ᱠᱟᱹᱫᱟᱹᱧ ᱡᱮ ᱮᱴᱟᱜ ᱟᱛᱳ ᱛᱚᱵᱮ ᱚᱱᱟ ᱟᱛᱳ ᱫᱚ ᱵᱟᱝ ᱚᱱᱟ ᱠᱟᱴᱟᱣ ᱠᱟᱛᱮ ᱥᱳᱱᱟᱦᱟᱨᱟ ᱟᱛᱳᱜᱮᱢ ᱚᱞᱟ ᱡᱟᱢᱜᱷᱩᱴᱩ ᱵᱟᱫ ᱠᱟᱛᱮ ᱢᱟᱱᱮ ᱥᱳᱱᱟᱦᱟᱨᱟ ᱟᱛᱩᱢ ᱚᱞᱟ